ᱦᱮᱸ ᱱᱚᱝᱠᱟᱱ ᱜᱟᱫᱮᱞ ᱥᱮᱞᱮᱫ ᱨᱮ ᱤᱧ ᱦᱩᱧ ᱥᱮᱞᱮᱫ ᱵᱟᱲᱟᱣ ᱟᱠᱟᱱ ᱜᱮᱭᱟ ᱥᱮᱞᱮᱫ ᱠᱟᱛᱮᱫ ᱟᱨ ᱤᱧ ᱦᱚᱸ ᱜᱟᱞᱢᱟᱨᱟᱣ ᱠᱚᱧ ᱟᱸᱡᱚᱢ ᱵᱟᱲᱟᱣ ᱟᱠᱟᱫ ᱜᱮᱭᱟ ᱟᱭᱢᱟ ᱫᱚᱢ ᱜᱮ ᱟᱫᱚ ᱜᱟᱞᱢᱟᱨᱟᱣ ᱟᱸᱡᱚᱢ ᱠᱟᱛᱮᱫ ᱱᱤᱭᱟᱹ ᱜᱮ ᱤᱧᱟᱹᱜ ᱫᱤᱥ ᱦᱩᱫᱤᱥ ᱨᱮᱫᱚ ᱵᱩᱡᱷᱟᱹᱜ ᱠᱟᱱᱟ ᱥᱮᱧ ᱵᱩᱡᱷᱟᱹᱣ ᱠᱮᱫᱟ ᱡᱮ ᱵᱚᱞᱮ ᱟᱹᱛᱩ ᱨᱮᱭᱟᱜ ᱡᱮᱴᱟ ᱜᱟᱞᱢᱟᱨᱟᱣ ᱚᱱᱟ ᱜᱟᱞᱢᱟᱨᱟᱣ ᱨᱮᱫᱚ ᱡᱮᱴᱟ ᱠᱩᱞᱦᱤ ᱫᱩᱲᱩᱵ ᱠᱚ ᱢᱮᱛᱟᱜ ᱠᱟᱱᱟ ᱚᱱᱟ ᱠᱩᱞᱦᱤ ᱫᱩᱲᱩᱵ ᱨᱮ ᱟᱹᱛᱩ ᱨᱮᱭᱟᱜ ᱫᱩᱥ ᱦᱩᱫᱤᱥ ᱵᱨᱤᱛᱟᱱᱛᱚ ᱜᱟᱞᱢᱟᱨᱟᱣ ᱥᱮ ᱵᱟᱝ ᱥᱚᱢᱟᱡᱽ ᱪᱮᱛᱟᱱ ᱛᱮ ᱤᱧ ᱴᱷᱮᱡ ᱜᱟᱞᱢᱟᱨᱟᱣ ᱚᱱᱠᱟᱱ ᱜᱟᱞᱢᱟᱨᱟᱣ ᱨᱮᱦᱚᱸ ᱟᱞᱮᱧ ᱥᱮᱞᱮᱫ ᱜᱮᱭᱟ ᱥᱮᱞᱮᱫ ᱠᱟᱛᱮᱫ ᱫᱚ ᱟᱭᱢᱟ ᱠᱤᱪᱷᱩ ᱜᱟᱞᱢᱟᱨᱟᱣ ᱟᱹᱛᱩ ᱫᱤᱥᱚᱢ ᱱᱤᱭᱮ ᱥᱮ ᱥᱚᱢᱟᱡᱽ ᱪᱮᱛᱟᱱ ᱱᱤᱭᱮ ᱞᱮ ᱜᱟᱞᱢᱟᱨᱟᱣ ᱟᱠᱟᱫᱼᱟ ᱜᱟᱞᱢᱟᱨᱟᱣ ᱪᱮᱛᱟᱱ ᱛᱮ ᱡᱚᱛᱚ ᱦᱚᱲ ᱜᱮ ᱥᱮᱞᱮᱫ ᱞᱮ ᱛᱟᱦᱮᱸᱠᱟᱱᱟ ᱥᱮ ᱵᱟᱝ ᱟᱹᱛᱩ ᱨᱮᱱ ᱦᱚᱲ ᱦᱚᱸ ᱡᱚᱛᱚ ᱦᱚᱲ ᱛᱮᱞᱮ ᱥᱟᱞᱟ ᱜᱚᱴᱟ ᱠᱟᱛᱮᱫ ᱞᱮ ᱢᱤᱫᱴᱮᱱ ᱥᱤᱫᱽᱫᱷᱟᱱᱛᱚ ᱨᱮᱞᱮ ᱦᱮᱡᱽ ᱟᱠᱟᱱᱟ ᱟᱫᱚ ᱱᱟᱯᱟᱭ ᱜᱤᱧ ᱵᱩᱡᱷᱟᱹᱣ ᱟᱠᱟᱫᱼᱟ ᱟᱫᱚ ᱚᱱᱠᱟᱱᱟᱜ ᱜᱟᱞᱢᱟᱨᱟᱣ ᱨᱮᱫᱚ ᱥᱮ ᱵᱟᱝ ᱥᱚᱢᱟᱡᱽ ᱵᱟᱨᱦᱮ ᱨᱮ ᱡᱮᱴᱟ ᱟᱹᱛᱩ ᱵᱟᱨᱦᱮ ᱨᱮ ᱡᱮᱴᱟ ᱜᱟᱞᱢᱟᱨᱟᱣ ᱠᱚ ᱦᱚᱸᱧ ᱥᱮᱱ ᱵᱟᱲᱟᱣ ᱠᱟᱱᱟ ᱚᱱᱟ ᱜᱟᱞᱢᱟᱨᱟᱣ ᱠᱚᱨᱮ ᱦᱚᱸ ᱱᱟᱯᱟᱭ ᱛᱮᱜᱮ ᱦᱩᱭ ᱵᱟᱲᱟᱣ ᱠᱟᱱᱟ ᱥᱮ ᱵᱟᱝ ᱤᱧ ᱟᱸᱡᱚᱢ ᱟᱠᱟᱫᱼᱟ ᱛᱚ ᱤᱧᱟᱹᱜ ᱢᱮᱱ ᱨᱮᱫᱚ ᱱᱤᱭᱟᱹ ᱠᱟᱱ ᱜᱮᱭᱟ ᱡᱮ ᱵᱚᱞᱮ ᱱᱤᱭᱟᱹ ᱥᱚᱢᱟᱡᱽ ᱜᱟᱞᱢᱟᱨᱟᱣ ᱥᱮ ᱟᱹᱛᱩ ᱫᱤᱥᱚᱢ ᱱᱤᱭᱮ ᱡᱮᱴᱟ ᱜᱟᱞᱢᱟᱨᱟᱣ ᱢᱟᱺᱡᱷᱤ ᱯᱟᱨᱜᱟᱱᱟ ᱡᱮᱴᱟ ᱥᱤᱥᱴᱮᱢ ᱚᱱᱟ ᱛᱮᱜᱮ ᱵᱮᱥ ᱫᱩᱧ ᱵᱩᱡᱷᱟᱹᱣᱟ ᱟᱨᱤᱧ ᱵᱩᱡᱷᱟᱹᱣ ᱟᱠᱟᱫᱼᱟ